ᱦᱮᱞᱳ ᱫᱟᱫᱟ ᱢᱤᱫᱴᱟᱱ ᱠᱮᱵᱽ ᱫᱚᱨᱠᱟᱨᱚᱜ ᱠᱟᱱᱟ ᱟᱞᱮ ᱠᱟᱹᱴᱤᱡ ᱵᱟᱦᱨᱮ ᱥᱮᱱ ᱫᱟᱬᱟᱱ ᱞᱮ ᱪᱟᱞᱟᱜ ᱠᱟᱱᱟ ᱟᱨ ᱚᱲᱟᱜ ᱦᱚᱲ ᱥᱟᱶᱛᱮ ᱚᱱᱟ ᱵᱟᱠᱷᱨᱟ ᱜᱟᱹᱰᱤ ᱫᱚᱨᱠᱟᱨᱚᱜ ᱠᱟᱱᱟ ᱮᱸᱰᱮᱠᱷᱟᱱ ᱫᱟᱬᱟᱱ ᱫᱚ ᱦᱟᱸᱜ ᱞᱮ ᱪᱟᱞᱟᱜ ᱠᱟᱱᱟ ᱥᱤᱢᱞᱤᱯᱟᱞ ᱫᱟᱬᱟᱱ ᱵᱟᱠᱷᱨᱟ ᱚᱱᱟᱨᱮ ᱢᱤᱫ ᱞᱟᱜᱟᱜᱼᱟ ᱥᱮᱵᱷᱮᱱ ᱥᱤᱴᱟᱨ ᱜᱟᱹᱰᱤ ᱞᱟᱜᱟᱜᱼᱟ ᱚᱱᱟ ᱥᱟᱛᱡᱚᱱ ᱢᱮᱱᱟᱜ ᱞᱮᱭᱟ ᱦᱟᱸᱜ ᱚᱱᱟ ᱵᱟᱠᱷᱨᱟ ᱛᱮ ᱫᱚᱨᱫᱟᱢ ᱠᱚ ᱞᱟᱹᱭ ᱢᱮ ᱟᱨ ᱛᱤᱱᱟᱹᱜ ᱠᱟᱛᱮᱫ ᱦᱟᱸᱜ ᱞᱟᱜᱟᱜᱼᱟ ᱟᱪᱪᱷᱟ ᱛᱟᱦᱮᱱ ᱫᱚ ᱵᱟᱝᱟ ᱢᱤᱫ ᱫᱤᱱ ᱞᱮ ᱛᱟᱦᱮᱱᱟ ᱚᱱᱟ ᱠᱚᱨᱮᱫ ᱫᱟᱬᱟ ᱤᱭᱟᱹ ᱠᱟᱛᱮᱫ ᱫᱚ ᱮᱸᱰᱮᱠᱷᱟᱱ ᱚᱱᱟ ᱨᱮᱱᱟᱜ ᱪᱟᱨᱡᱽ ᱡᱟᱦᱟᱸ ᱢᱮᱱᱟᱜᱼᱟ ᱚᱱᱟᱫᱚ ᱠᱤᱞᱳᱢᱤᱴᱟᱨ ᱚᱣᱟᱭᱤᱥ ᱥᱩᱱᱩᱢ ᱨᱮ ᱚᱠᱟ ᱞᱮᱠᱟᱢ ᱦᱟᱛᱟᱣᱟ ᱠᱤᱞᱳᱢᱤᱴᱟᱨ ᱨᱮ ᱛᱤᱱᱟᱹᱜ ᱴᱟᱠᱟ ᱥᱮ ᱢᱤᱫ ᱞᱤᱴᱟᱨ ᱨᱮ ᱚᱠᱟ ᱞᱮᱠᱟ ᱚ ᱟᱪᱪᱷᱟ ᱴᱷᱤᱠ ᱜᱮᱭᱟ ᱴᱷᱤᱠ ᱜᱮᱭᱟ ᱛᱟᱦᱞᱮ ᱜᱟᱯᱟ ᱥᱮᱛᱟᱜ ᱥᱮᱛᱟᱜ ᱨᱮ ᱮᱠᱫᱚᱢ ᱟᱹᱜᱩᱭ ᱛᱟᱵᱚᱱ ᱢᱮ ᱮᱠᱫᱚᱢ ᱮᱠᱫᱚᱢ ᱥᱮᱛᱟᱜ ᱯᱟᱭᱟᱨ ᱨᱮᱵᱚᱱ ᱪᱟᱞᱟᱜᱼᱟ ᱡᱟᱦᱟᱸᱨᱮ ᱟᱹᱰᱤ ᱵᱮᱲᱟ ᱵᱮᱲᱤ ᱨᱮᱵᱚᱱ ᱥᱮᱴᱮᱨ ᱜᱚᱫᱚᱜ ᱢᱟ ᱡᱟᱦᱟᱸ ᱛᱮ ᱚᱱᱛᱮ ᱫᱟᱬᱟᱱ ᱠᱚ ᱤᱭᱟᱹ ᱦᱟᱱᱛᱮ ᱜᱟᱱᱚᱜ ᱛᱟᱵᱚᱱ ᱢᱟ ᱵᱷᱟᱲᱟ ᱫᱚ ᱛᱤᱱᱟᱹᱜ ᱪᱳᱫᱽᱫᱳ ᱴᱟᱠᱟ ᱠᱤᱞᱳᱢᱤᱴᱟᱨ ᱴᱷᱤᱠ ᱜᱮᱭᱟ ᱟᱨ ᱦᱳᱞᱰᱤᱝ ᱫᱚ ᱚᱸᱰᱮ ᱛᱟᱦᱮ ᱱᱟᱵᱚᱱ ᱢᱤᱫ ᱧᱤᱫᱟᱹ ᱵᱟᱠᱷᱨᱟ ᱦᱟᱡᱟᱨ ᱴᱟᱠᱟ ᱴᱷᱤᱠ ᱴᱷᱤᱠ ᱜᱮᱭᱟ ᱛᱟᱦᱞᱮ ᱜᱟᱯᱟ ᱥᱮᱴᱮᱨ ᱛᱟᱵᱚᱱ ᱢᱮ ᱡᱟᱦᱟᱸ ᱛᱮ ᱮᱠᱫᱚᱢ ᱡᱚᱛᱚ ᱵᱮᱥ ᱧᱚᱜ ᱛᱮ ᱵᱚᱱ ᱪᱟᱞᱟᱜ ᱛᱮ ᱞᱮᱹᱴ ᱟᱞᱚᱵᱚᱱ ᱞᱮᱴᱚᱜ ᱢᱟ ᱚᱱᱟ ᱵᱟᱠᱷᱨᱟᱛᱮ ᱪᱚᱞᱚ ᱴᱷᱤᱠ